ᱯᱟᱪᱮᱭ ᱢᱮ ᱩᱱᱤᱥᱥᱚ ᱯᱟᱸᱪ ᱛᱤᱨᱤᱥᱮ ᱡᱩᱱ ᱟᱴᱷᱮᱨᱚᱥᱚ ᱯᱚᱪᱯᱟᱱᱱᱚ ᱯᱚᱱᱮᱨᱚᱭ ᱱᱚᱵᱷᱮᱢᱵᱚᱨ ᱟᱴᱷᱮᱨᱚ ᱥᱚ ᱯᱚᱪᱟᱛᱛᱚᱨ ᱫᱩᱭᱨᱟ ᱚᱠᱴᱳᱵᱚᱨ ᱟᱴᱷᱮᱨᱚᱥᱚ ᱪᱩᱣᱟᱱᱱᱚ ᱫᱩᱭ ᱯᱷᱮᱵᱨᱩᱣᱟᱨᱤ ᱩᱱᱱᱤᱥᱥᱚ ᱩᱱᱛᱨᱤᱥ